ᱚᱞᱫᱚ ᱢᱟᱹᱱᱢᱤ ᱦᱚᱯᱚᱱ ᱠᱚᱣᱟᱜ ᱢᱤᱫᱴᱤᱡ ᱵᱩᱡᱷᱟᱹᱣ ᱥᱩᱢᱡᱷᱟᱹᱣ ᱨᱮᱱᱟᱝ ᱢᱤᱫᱴᱤᱡ ᱦᱚᱨᱰᱟᱦᱟᱨ ᱠᱟᱱᱟ ᱟᱨ ᱛᱮᱦᱮᱧ ᱡᱟᱦᱟᱱ ᱚᱞᱛᱮᱜᱮ ᱡᱟᱦᱟᱱ ᱯᱟᱹᱨᱥᱤ ᱛᱮᱜᱮ ᱛᱮᱦᱮᱧ ᱟᱵᱚᱵᱚᱱ ᱚᱞᱚᱜ ᱠᱟᱱᱟ ᱚᱱᱟ ᱯᱟᱹᱨᱥᱤ ᱠᱚ ᱪᱮᱫᱚᱜ ᱟᱨ ᱯᱟᱹᱨᱥᱤᱠᱚ ᱵᱟᱯᱲᱟᱭ ᱫᱚ ᱟᱹᱰᱤ ᱛᱮᱫᱜᱮ ᱞᱮᱹᱠ ᱠᱟᱱᱟ ᱛᱚ ᱛᱮᱦᱮᱧ ᱡᱩᱫᱤᱵᱷᱤ ᱥᱟᱫᱷᱟᱨᱚᱱᱚ ᱚᱞᱛᱮ ᱵᱟᱠᱷᱟᱱ ᱥᱟᱫᱷᱟᱨᱚᱱᱚ ᱡᱮᱱᱟᱨᱮᱞ ᱚᱞᱛᱮ ᱯᱟᱲᱟᱦᱟᱣ ᱦᱩᱭᱩᱜ ᱠᱟᱱ ᱨᱮᱦᱚᱸ ᱜᱮ ᱢᱮᱱᱠᱷᱟᱱ ᱦᱚᱲᱦᱚᱯᱚᱱᱟᱜ ᱢᱚᱱᱮᱨᱮᱱᱟᱝ ᱠᱟᱛᱷᱟ ᱡᱚᱛᱚ ᱵᱟᱭ ᱵᱟᱰᱟᱭᱚᱜ ᱠᱟᱱᱟ ᱛᱚ ᱮᱱᱛᱮ ᱠᱟᱹᱴᱤᱡ ᱨᱮᱦᱚᱸ

ᱤᱧ ᱱᱚᱣᱟ ᱠᱟᱛᱷᱟᱧ ᱢᱮᱱᱟ

ᱚᱞ ᱢᱤᱫᱴᱤᱡ ᱱᱚᱝᱠᱟᱱ ᱢᱟᱫᱽᱫᱷᱚᱢᱟᱠᱟᱱᱟ ᱡᱟᱦᱟᱸ ᱪᱮ ᱢᱚᱱᱮ ᱨᱮᱱᱟᱝ ᱠᱟᱛᱷᱟ ᱟᱨ ᱢᱚᱱᱮ ᱡᱤᱣᱤ ᱨᱮᱱᱟᱝ ᱩᱭᱦᱟᱹᱨ ᱟᱨ ᱢᱤᱫᱴᱤᱡ ᱮᱢ ᱞᱟᱹᱭ ᱫᱟᱲᱮᱭᱟᱭᱟ ᱮᱱᱠᱷᱟᱱ ᱯᱟᱹᱨᱥᱤᱫᱚ ᱦᱩᱭ ᱫᱟᱲᱮᱭᱟᱜᱼᱟ ᱡᱟᱦᱟᱱᱟᱜ ᱜᱮ ᱢᱮᱱ ᱠᱮᱫ ᱠᱷᱟᱱ ᱚᱱᱟ ᱯᱟᱹᱨᱥᱤᱛᱮ ᱪᱮᱫᱚᱜ ᱟᱨ ᱚᱱᱟ ᱯᱟᱹᱨᱥᱤ ᱫᱚ ᱵᱟᱲᱟᱭ ᱫᱚ ᱟᱹᱰᱤᱜᱮ ᱞᱮᱹᱠ ᱠᱟᱱᱟ ᱚᱱᱟ ᱞᱟᱜᱤᱫᱛᱮ ᱛᱮᱦᱮᱧ ᱫᱷᱟᱹᱨᱛᱤᱨᱮ ᱡᱟᱦᱟᱸ ᱛᱤᱱᱟᱹᱜ ᱜᱮ ᱯᱟᱹᱨᱥᱤ ᱢᱮᱱᱟᱜᱼᱟ ᱡᱚᱛᱚ ᱯᱟᱹᱨᱥᱤᱨᱮ ᱪᱮᱫᱚᱜ ᱞᱟᱜᱟᱫ ᱚᱫᱷᱤᱠᱟᱨ ᱟᱨ ᱡᱚᱛᱚ ᱯᱟᱹᱨᱥᱤᱨᱮ ᱪᱮᱫᱚᱜ ᱞᱟᱹᱜᱤᱫ ᱦᱚᱠᱫᱟᱨ ᱫᱚ ᱢᱟᱹᱱᱢᱤ ᱦᱚᱯᱚᱱ ᱠᱚᱣᱟᱜ ᱢᱮᱱᱟᱜᱼᱟ ᱚᱱᱟ ᱢᱮᱱᱛᱮ ᱛᱮᱦᱮᱧ ᱡᱟᱦᱟᱸ ᱛᱤᱱᱟᱹᱜ ᱜᱮ ᱢᱟᱹᱱᱢᱤ ᱦᱚᱯᱚᱱ ᱢᱮᱱᱟᱜ ᱠᱚᱣᱟ ᱩᱱᱠᱩ ᱠᱚᱴᱷᱮᱱ ᱱᱚᱣᱟ ᱱᱮᱦᱚᱨ ᱛᱟᱦᱮᱱ ᱠᱟᱱᱟ ᱛᱚ ᱚᱞᱫᱚ ᱟᱵᱚ ᱡᱟᱦᱟᱸ ᱚᱞᱛᱮᱜᱮ ᱟᱵᱚ ᱪᱮᱫᱚᱜ ᱛᱮ ᱦᱩᱭᱟᱵᱚᱱᱟ ᱡᱟᱦᱟᱸ ᱯᱟᱹᱨᱥᱤ ᱛᱮᱜᱮ ᱟᱵᱚ ᱪᱮᱫᱚᱜ ᱦᱩᱭᱟᱵᱚᱱᱟ ᱡᱟᱦᱟᱸ ᱪᱮ ᱡᱮ ᱡᱟᱦᱟᱨ ᱯᱟᱹᱨᱥᱤ ᱨᱮᱱᱟᱝ ᱡᱟᱦᱟᱸ ᱠᱟᱛᱷᱟ ᱚᱱᱟ ᱟᱵᱚ ᱵᱷᱤᱛᱨᱤ ᱛᱮᱵᱚ ᱵᱟᱯᱲᱟᱭ ᱵᱚ ᱫᱚᱦᱚ ᱫᱟᱲᱮᱭᱟᱜᱼᱟ ᱟᱫᱚ ᱚᱱᱟ ᱠᱷᱟᱹᱛᱤᱨᱛᱮ ᱛᱮᱦᱮᱧ ᱚᱞᱫᱚ ᱟᱹᱰᱤ ᱢᱟᱨᱟᱝ ᱢᱤᱫᱴᱤᱡ ᱦᱚᱨ ᱠᱟᱱᱟ ᱟᱨ ᱚᱞ ᱫᱚ ᱟᱹᱰᱤ ᱢᱟᱨᱟᱝ ᱛᱮᱦᱮᱧ ᱢᱤᱫᱴᱤᱡ ᱥᱮᱢᱞᱮᱫ ᱠᱟᱱᱟ ᱢᱟ ᱛᱚᱵᱮ ᱱᱚᱰᱮ ᱜᱮᱞᱤᱧ ᱢᱩᱪᱟᱹᱫᱮᱜᱼᱟ